ᱟᱵᱚ ᱥᱟᱶᱛᱟᱞ ᱥᱚᱢᱟᱡᱽ ᱨᱮ ᱟᱭᱢᱟ ᱠᱤᱪᱷᱩ ᱠᱟᱞᱪᱟᱨ ᱢᱮᱱᱟᱜ ᱛᱟᱵᱚᱱᱟ ᱱᱚᱣᱟ ᱟᱵᱚᱣᱟᱜ ᱱᱚᱣᱟ ᱯᱚᱨᱚᱵᱽ ᱠᱚᱨᱮ ᱵᱟᱦᱟ ᱥᱚᱦᱨᱟᱭ ᱠᱚᱨᱮᱜ ᱡᱮ ᱡᱟᱦᱮᱨ ᱴᱟᱺᱰᱤ ᱨᱮᱵᱚᱱ ᱚᱱᱟ ᱠᱚ ᱜᱚᱰ ᱥᱤᱢ ᱠᱚᱠᱚ ᱵᱚᱸᱜᱟ ᱠᱚᱣᱟ ᱥᱩᱲᱟᱹᱭᱟᱠᱚ ᱚᱱᱟ ᱠᱚᱦᱚᱸ ᱠᱚᱲᱟ ᱜᱤᱫᱽᱨᱟᱹ ᱠᱚᱦᱚᱸ ᱵᱟᱠᱚ ᱥᱩᱨᱩᱜ ᱠᱟᱱᱟ ᱦᱮᱸ ᱵᱟᱠᱚ ᱧᱮᱞ ᱪᱮᱫᱟ ᱚᱱᱟ ᱠᱚ ᱡᱩᱫᱤ ᱚᱸᱰᱮ ᱵᱟᱠᱚ ᱥᱩᱨ ᱞᱮᱱᱠᱷᱟᱡ ᱵᱟᱠᱚ ᱧᱮᱞ ᱪᱮᱫ ᱞᱮᱠᱷᱟᱡ ᱛᱟᱦᱞᱮ ᱱᱚᱣᱟ ᱠᱚᱫᱚ ᱪᱤᱠᱟ ᱠᱚ ᱵᱟᱰᱟᱭᱟ ᱦᱮᱸ ᱟᱨ ᱱᱚᱣᱟ ᱠᱩᱲᱤ ᱜᱤᱫᱽᱨᱟᱹ ᱠᱚᱦᱚᱸ ᱯᱟᱹᱧᱪᱤ ᱥᱟᱹᱲᱤ ᱠᱚᱡ ᱦᱚᱸ ᱵᱟᱠᱚ ᱵᱟᱸᱫᱮᱭᱟ ᱦᱟᱱᱮ ᱫᱤᱠᱩᱣᱟᱜ ᱡᱟᱦᱟᱸ ᱠᱚ ᱯᱮᱱᱴ ᱡᱟᱢᱟ ᱚᱱᱟ ᱠᱚᱜᱮ ᱠᱚ ᱦᱚᱨᱚᱜ ᱫᱟ ᱛᱟᱨᱯᱚᱨᱮ ᱫᱚᱝ ᱞᱟᱜᱽᱲᱮ ᱚᱱᱟ ᱠᱚᱦᱚᱸ ᱮᱱᱮᱡ ᱦᱚᱸ ᱵᱟᱠᱚ ᱥᱟᱵᱚᱜᱼᱟ ᱥᱤᱨᱤᱧ ᱦᱚᱸ ᱵᱟᱠᱚ ᱵᱟᱲᱟᱭᱟ ᱮᱱᱮᱡ ᱦᱚᱸ ᱵᱟᱠᱚ ᱵᱟᱲᱟᱭᱟ ᱦᱚᱲᱟᱜ ᱵᱚᱜᱚᱞ ᱦᱚᱲᱟᱜ ᱥᱚᱢᱟᱡᱽ ᱨᱮᱜᱮ ᱟᱨᱠᱤ ᱵᱟᱠᱚ ᱦᱤᱡᱩᱜᱼᱟ ᱛᱟᱨᱯᱚᱨᱮ ᱱᱚᱝᱠᱟ ᱦᱩᱭ ᱞᱮᱱᱠᱷᱟᱡ ᱢᱟ ᱟᱵᱚᱣᱟᱜ ᱤᱭᱟᱹ ᱨᱮᱦᱚᱸ ᱥᱚᱢᱟᱡᱽ ᱨᱮ ᱡᱟ ᱢᱮᱱᱟᱜᱼᱟ ᱦᱚᱲᱟᱜ ᱚᱱᱟ ᱠᱚ ᱟᱥᱛᱮ ᱟᱥᱛᱮ ᱛᱮᱢᱟ ᱡᱚᱛᱚ ᱜᱮ ᱛᱚᱵᱮ ᱟᱫ ᱪᱟᱵᱟᱜ ᱛᱟᱵᱚᱱᱟ ᱱᱚᱜ ᱚᱭ ᱵᱟᱠᱚ ᱵᱩᱡᱷᱟᱹᱣᱟ ᱠᱩᱲᱤᱼᱠᱚᱲᱟ ᱵᱟᱝ ᱠᱚ ᱥᱩᱨ ᱞᱮᱱᱠᱷᱟᱡ ᱪᱮᱫ ᱦᱚᱸᱛᱚ ᱵᱟᱠᱚ ᱵᱟᱲᱟᱭᱟ ᱟᱵᱚ ᱦᱚᱲᱟᱜ ᱵᱚᱸᱜᱟ ᱵᱩᱨᱩ ᱪᱮᱫ ᱞᱮᱠᱟ ᱵᱚᱱ ᱢᱮᱱᱟᱜ ᱛᱟᱵᱚᱱᱟ ᱟᱵᱚ ᱦᱚᱲ ᱪᱚᱰᱚᱨ ᱚᱱᱟ ᱠᱚᱦᱚᱸ ᱛᱚ ᱵᱟᱠᱚ ᱫᱩᱲᱩᱵ ᱥᱩᱨᱩᱜᱼᱟ ᱠᱚᱲᱟ ᱜᱤᱫᱽᱨᱟᱹ ᱦᱮᱸ ᱛᱟᱨᱯᱚᱨᱮ ᱟᱨ ᱱᱩᱠᱩ ᱵᱩᱰᱷᱤ ᱦᱟᱲᱟᱢ ᱦᱚᱸ ᱟᱨ ᱛᱤᱱᱟᱹᱜ ᱫᱤᱱ ᱠᱚ ᱛᱟᱦᱮᱱᱟ ᱚᱱᱟ ᱠᱚᱠᱚ ᱥᱮᱬᱟ ᱠᱟᱜ ᱠᱷᱟᱡ ᱛᱟᱦᱞᱮ ᱟᱠᱚᱨᱮᱱ ᱜᱤᱫᱽᱨᱟᱹ ᱵᱤᱫᱟᱹᱞ ᱦᱚᱸ ᱚᱱᱟ ᱠᱚᱠᱚ ᱥᱮᱬᱟ ᱟᱠᱚᱣᱟ ᱟᱵᱚ ᱦᱚᱲᱟᱜ ᱫᱚ ᱱᱚᱣᱟ ᱠᱟᱱᱟ ᱱᱚᱝᱠᱟ ᱠᱟᱱᱟ ᱟᱵᱚ ᱫᱚᱵᱚᱱ ᱫᱤᱠᱩ ᱫᱚᱵᱚᱱ ᱵᱟᱝ ᱠᱟᱱᱟ ᱦᱮᱸ ᱛᱟᱨᱯᱚᱨᱮ ᱚᱱᱮ ᱮᱱᱮᱡᱼᱥᱮᱨᱮᱧ ᱠᱚᱦᱚᱸ ᱢᱮᱱᱟᱜ ᱛᱟᱵᱚᱱ ᱜᱮᱭᱟ ᱛᱚ ᱟᱫᱚ ᱚᱱᱟ ᱠᱚ ᱵᱟᱠᱚ ᱪᱮᱫ ᱞᱟᱹᱜᱤᱫᱚᱜ ᱠᱟᱱᱟ ᱱᱩᱠᱩ ᱠᱚᱲᱟ ᱜᱤᱫᱽᱨᱟᱹ ᱦᱚᱸ ᱟᱨ ᱛᱟᱦᱞᱮ ᱤᱱᱠᱟᱹ ᱛᱮᱢᱚᱱ ᱫᱷᱤᱨᱮ ᱫᱷᱤᱨᱮ ᱢᱟ ᱟᱵᱚᱣᱟᱜ ᱤᱭᱟᱹ ᱢᱟ ᱟᱫ ᱪᱟᱵᱟᱜ ᱛᱟᱵᱚᱱ ᱥᱟᱱᱟᱢ